ᱠᱷᱩᱪᱨᱟᱹ ᱵᱟᱡᱟᱨ ᱫᱚ ᱱᱚᱣᱟ ᱜᱮ ᱠᱟᱱᱟ ᱡᱟᱦᱟᱸᱭ ᱦᱚᱲ ᱠᱚᱢ ᱯᱚᱭᱥᱟᱛᱮ ᱡᱟᱦᱟᱸᱱᱟᱜ ᱡᱤᱱᱤᱥ ᱠᱤᱨᱤᱧ ᱠᱟᱛᱮᱫ ᱢᱤᱫᱴᱟᱝ ᱴᱷᱟᱶ ᱨᱮ ᱫᱩᱲᱩᱵ ᱠᱟᱛᱮ ᱡᱟᱦᱟᱸ ᱡᱤᱱᱤᱥᱮ ᱠᱤᱨᱤᱧ ᱟᱠᱷᱨᱤᱧᱟ ᱚᱱᱟᱜᱮ ᱠᱷᱩᱪᱨᱟᱹ ᱵᱟᱡᱟᱨ ᱫᱚ ᱟᱨ ᱯᱟᱹᱭᱠᱟᱹᱨᱤ ᱫᱚ ᱚᱱᱟ ᱜᱮ ᱠᱚ ᱢᱮᱛᱟᱜ ᱠᱟᱱᱟ ᱡᱟᱦᱟᱸᱱ ᱡᱤᱱᱤᱥ ᱢᱤᱫᱴᱟᱝ ᱱᱤᱨᱫᱤᱥᱴᱚ ᱴᱷᱟᱶ ᱨᱮ ᱡᱟᱦᱟᱸᱱ ᱢᱤᱫ ᱫᱚᱞ ᱦᱚᱲ ᱴᱷᱮᱱ ᱥᱮᱱ ᱠᱟᱛᱮᱜ ᱚᱱᱟ ᱢᱤᱫᱜᱷᱟᱹᱲᱤᱡ ᱨᱮ ᱠᱤᱨᱤᱧ ᱟᱹᱠᱷᱨᱤᱧ ᱜᱮ ᱯᱟᱹᱭᱠᱟᱹᱨᱤ ᱵᱟᱡᱟᱨ ᱫᱚ ᱠᱟᱱᱟ ᱱᱮ ᱦᱟᱹᱞᱤ ᱥᱮᱨᱢᱟᱨᱮ ᱩᱛᱩ ᱥᱩᱱᱩᱢ ᱵᱩᱞᱩᱝ ᱛᱮᱭᱟᱜ ᱜᱚᱱᱚᱝ ᱫᱚ ᱵᱟᱲᱛᱤ ᱤᱫᱤᱜ ᱠᱟᱱᱟ ᱚᱱᱟ ᱥᱟᱶᱛᱮ ᱡᱷᱚᱛᱚ ᱡᱤᱱᱤᱥ ᱨᱮᱭᱟᱜ ᱜᱮ ᱫᱟᱢ ᱫᱚ ᱵᱟᱹᱲᱛᱤᱜ ᱠᱟᱱᱟ ᱚᱱᱞᱟᱭᱤᱱ ᱥᱚᱯᱤᱝ ᱵᱟᱚᱫ ᱛᱮ ᱤᱧᱟᱜ ᱢᱚᱱᱮ ᱛᱮᱫᱚ ᱡᱟᱦᱟᱸ ᱞᱮᱠᱟ ᱵᱮᱥ ᱫᱤᱠ ᱢᱮᱱᱟᱜᱼᱟ ᱚᱱᱠᱟᱜᱮ ᱵᱟᱹᱲᱤᱡ ᱫᱤᱠ ᱦᱚᱸ ᱢᱮᱱᱟᱜᱼᱟ ᱪᱮᱫᱟᱜ ᱥᱮ ᱡᱟᱦᱟᱸ ᱞᱮᱠᱟ ᱚᱱᱞᱟᱭᱤᱱ ᱥᱚᱯᱚᱤᱝ ᱨᱮ ᱡᱤᱱᱤᱥ ᱠᱚᱠᱚ ᱩᱫᱩᱜᱟ ᱥᱟᱨᱟ ᱜᱷᱟᱲᱤᱡ ᱫᱚ ᱚᱱᱠᱟᱱᱟᱜ ᱵᱟᱝ ᱧᱟᱢᱚᱜᱼᱟ ᱚᱱᱟ ᱠᱷᱟᱹᱛᱤᱨ ᱱᱚᱣᱟ ᱠᱚᱫᱚ ᱢᱤᱫᱴᱟᱝ ᱵᱟᱲᱤᱡ ᱫᱤᱠ ᱠᱟᱱᱟ ᱚᱱᱞᱟᱭᱤᱱ ᱠᱤᱨᱤᱧ ᱟᱠᱷᱨᱤᱧ ᱥᱚᱯᱤᱝ ᱵᱟᱵᱚᱛ ᱨᱮᱫᱚ